ᱪᱟᱹᱥᱤ ᱠᱚ ᱠᱚᱨᱟᱣ ᱫᱟᱲᱮᱭᱟᱜᱼᱟ ᱞᱮᱠᱟᱱᱟᱜ ᱮᱴᱟᱜ ᱵᱮᱯᱟᱨ ᱫᱚ ᱱᱚᱣᱟ ᱠᱟᱱᱟ ᱡᱮ ᱪᱟᱹᱥᱤ ᱥᱟᱶ ᱥᱟᱶᱛᱮ ᱪᱟᱥᱼᱵᱟᱥ ᱥᱟᱶ ᱥᱟᱶᱛᱮ ᱢᱮᱨᱚᱢ ᱵᱷᱤᱲᱤ ᱰᱟᱹᱝᱨᱤ ᱡᱤᱵᱽᱼᱡᱤᱭᱟᱹᱞᱤ ᱠᱚ ᱟᱹᱥᱩᱞ ᱠᱟᱛᱮ ᱩᱱᱠᱩ ᱱᱟᱯᱟᱭᱛᱮ ᱡᱚᱛᱚᱱ ᱠᱟᱛᱮ ᱦᱚᱸ ᱟᱹᱰᱤ ᱜᱟᱱ ᱠᱟᱹᱣᱰᱤ ᱠᱚ ᱠᱟᱢᱟᱜ ᱜᱮᱭᱟ ᱚᱱᱟ ᱪᱤᱠᱟᱹ ᱪᱟᱹᱥᱤ ᱫᱟᱲᱮᱭᱟᱜ ᱦᱚᱲ ᱟᱨ ᱪᱟᱹᱥᱤ ᱞᱮᱠᱟᱱᱟᱜ ᱮᱴᱟᱜ ᱵᱮᱯᱟᱨ ᱦᱚᱸ ᱱᱟᱯᱟᱭ ᱜᱮᱭᱟ ᱪᱟᱹᱥᱤ ᱠᱟᱹᱢᱤ ᱫᱚ ᱟᱹᱰᱤ ᱜᱮ ᱠᱚᱥᱴᱚ ᱜᱮᱭᱟ ᱟᱨ ᱚᱱᱟ ᱥᱟᱶᱛᱮ ᱮᱴᱟᱜ ᱵᱮᱯᱟᱨ ᱢᱮᱨᱚᱢ ᱵᱷᱤᱰᱤ ᱠᱚ ᱟᱹᱥᱩᱞ ᱦᱚᱸ ᱪᱟᱹᱥᱤ ᱠᱷᱚᱱᱟᱜ ᱫᱚ ᱠᱟᱹᱡ ᱠᱚᱢ ᱞᱮᱠᱟᱛᱮ